ᱱᱟᱦᱟᱜ ᱡᱩᱜᱽ ᱠᱷᱚᱡ ᱜᱮᱢ ᱫᱚ ᱟᱹᱰᱤ ᱱᱟᱯᱟᱭ ᱜᱮᱭᱟ ᱡᱟᱦᱟᱸ ᱠᱚᱨᱮᱧ ᱠᱟᱹᱢᱤ ᱠᱷᱚᱡ ᱯᱚᱨᱤᱥᱨᱚᱢᱤᱧ ᱦᱤᱡᱩᱜᱼᱟᱹᱧ ᱯᱨᱤᱥᱨᱚᱢᱤᱧ ᱟᱹᱭᱠᱟᱹᱣᱟ ᱵᱟ ᱚᱲᱟᱜ ᱨᱮ ᱡᱷᱚᱜᱽᱲᱟ ᱡᱷᱟᱹᱴᱤ ᱡᱟᱦᱟᱸ ᱞᱮᱠᱟ ᱦᱩᱭ ᱞᱮᱱᱠᱷᱟᱡ ᱥᱮ ᱠᱚ ᱨᱳᱦᱮᱫᱼᱴᱳᱦᱮᱫᱤᱧᱟ ᱛᱚᱠᱷᱚᱱ ᱢᱚᱱᱼᱴᱚᱱ ᱵᱟᱹᱲᱤᱡ ᱤᱧ ᱟᱹᱭᱠᱟᱹᱣᱟ ᱯᱚᱨᱮ ᱛᱚᱠᱷᱚᱱᱤᱧ ᱜᱮᱢ ᱜᱟᱛᱮ ᱡᱚᱠᱷᱚᱱᱤᱧ ᱫᱷᱩᱨᱟᱹᱜᱼᱟ ᱵᱟ ᱴᱤᱵᱤ ᱨᱮ ᱵᱚᱞ ᱜᱟᱛᱮ ᱠᱨᱤᱠᱮᱴ ᱜᱟᱛᱮ ᱚᱱᱟ ᱠᱚ ᱧᱮᱞᱟ ᱛᱚᱠᱷᱚᱱ ᱤᱧᱟᱹᱜ ᱢᱚᱱ ᱦᱚᱸ ᱯᱷᱩᱨᱛᱤ ᱛᱟᱦᱮᱱ ᱛᱤᱧᱟᱹ ᱢᱤᱫᱴᱮᱡ ᱮᱱᱟᱨᱡᱤ ᱦᱮᱡ ᱤᱧᱟᱹ